ᱵᱟᱸᱠᱩᱲᱟ ᱡᱮᱞᱟ ᱨᱮᱱᱟᱜ ᱫᱚ ᱡᱮᱢᱚᱱ ᱦᱳᱲᱳᱞᱮ ᱪᱟᱥᱼᱟ ᱚᱱᱟᱞᱮ ᱟᱠᱷᱨᱤᱧᱟ ᱚᱸᱰᱮ ᱠᱷᱚᱱᱟᱜ ᱠᱟᱹᱣᱰᱤᱞᱮ ᱤᱭᱟᱹᱭᱟ ᱟᱨᱡᱟᱣᱟ ᱛᱩᱲᱤ ᱠᱚ ᱜᱩᱦᱩᱢ ᱠᱚ ᱟᱭᱢᱟ ᱡᱤᱱᱤᱥᱞᱮ ᱪᱟᱥᱛᱮ ᱚᱱᱟᱞᱮ ᱠᱤᱱᱟᱹ ᱵᱤᱠᱟᱹᱭᱛᱮ ᱚᱸᱰᱮ ᱠᱷᱚᱱᱟᱜ ᱠᱟᱹᱣᱰᱤᱞᱮ ᱟᱹᱜᱩᱭᱟ ᱠᱟᱹᱣᱰᱤ ᱟᱹᱜᱩ ᱠᱟᱛᱮᱜ ᱫᱚ ᱚᱲᱟᱜ ᱥᱚᱝᱥᱟᱨ ᱨᱮ ᱞᱟᱭᱼᱞᱟᱠᱛᱤ ᱨᱮ ᱠᱷᱚᱨᱪᱟᱭ ᱞᱟᱹᱜᱤᱫ ᱜᱤᱫᱽᱨᱟᱹ ᱚᱞᱚᱜ ᱯᱟᱲᱦᱟᱣ ᱟᱞᱮᱭᱟᱜ ᱯᱳᱥᱟᱠ ᱟᱥᱟᱠ ᱚᱱᱟ ᱠᱚᱞᱮ ᱦᱟᱛᱟᱣᱟ ᱟᱨ ᱚᱸᱰᱮ ᱠᱷᱚᱱᱟᱜᱮ ᱠᱤᱪᱷᱩ ᱥᱚᱧᱪᱚᱭ ᱞᱟᱹᱜᱤᱫ ᱛᱮᱞᱮ ᱫᱚᱦᱚᱭᱟ